ᱦᱮᱞᱳ ᱟᱢᱠᱤ ᱱᱟᱨᱟᱭᱚᱱ ᱠᱤᱪᱨᱤᱡ ᱜᱟᱫᱮᱞ ᱨᱮᱱ ᱢᱮᱱᱮᱡᱟᱨ ᱜᱚᱝᱠᱮᱢ ᱞᱟᱹᱭ ᱫᱟ ᱤᱧ ᱥᱚᱱᱤᱭᱟ ᱠᱤᱥᱠᱩᱧ ᱞᱟᱹᱭᱫᱟ ᱟᱯᱮᱭᱟᱜ ᱡᱟᱦᱟᱸ ᱚᱱᱞᱟᱭᱤᱱ ᱥᱚᱯᱚᱤᱝ ᱮᱯ ᱢᱮᱱᱟᱜ ᱫᱚ ᱚᱱᱟᱨᱮ ᱤᱧ ᱢᱤᱜᱴᱟᱝ ᱰᱤᱥᱠᱟᱣᱩᱸᱴ ᱠᱩᱯᱚᱱᱤᱧ ᱧᱟᱢ ᱠᱟᱫᱟ ᱡᱟᱦᱟᱸᱨᱮ ᱤᱧ ᱢᱤᱫᱴᱟᱝ ᱥᱟᱲᱤ ᱟᱨ ᱢᱤᱫᱴᱟᱝ ᱪᱩᱲᱤᱫᱟᱨ ᱟᱨ ᱢᱤᱜᱴᱟᱝ ᱦᱤᱞ ᱡᱩᱛᱟᱹ ᱟᱹᱰᱤᱧ ᱠᱩᱥᱤᱭᱟᱠᱟᱫᱟ ᱛᱚ ᱤᱧ ᱚᱱᱟᱠᱚ ᱛᱤᱥ ᱠᱚᱛᱮ ᱟᱯᱮ ᱴᱷᱮᱱ ᱠᱷᱚᱱᱤᱧ ᱦᱟᱛᱟᱣ ᱫᱟᱲᱮᱭᱟᱜᱼᱟ ᱤᱧ ᱟᱹᱰᱤᱧ ᱠᱩᱥᱤᱭᱟᱠᱟᱫᱟ ᱛᱚ ᱚᱱᱟ ᱦᱟᱛᱟᱣ ᱨᱮᱱᱟᱜ ᱤᱪᱷᱟᱹ ᱢᱮᱱᱟᱜ ᱛᱤᱧᱟᱹ ᱛᱚ ᱠᱟᱴᱤᱡ ᱮᱢ ᱵᱟᱲᱟᱭ ᱦᱚᱪᱚᱧᱟ ᱛᱤᱥ ᱠᱚᱛᱮ ᱤᱧ ᱚᱱᱟᱧ ᱦᱟᱛᱟᱣ ᱫᱟᱲᱮᱭᱟᱜᱼᱟ